ᱟᱞᱮ ᱫᱷᱚᱨᱚᱢ ᱫᱟᱨᱟᱭᱠᱟᱱ ᱯᱤᱲᱦᱤ ᱨᱮᱱ ᱞᱟᱹᱭᱫᱟ ᱟᱞᱮᱨᱮᱱ ᱡᱟᱭᱫᱟᱫᱟ ᱡᱟᱭ ᱫᱤᱫᱤ ᱜᱚᱲᱚᱢ ᱦᱟᱲᱟᱢ ᱜᱚᱲᱚᱢ ᱵᱩᱲᱦᱤ ᱟᱨ ᱜᱚᱜᱚ ᱟᱨ ᱵᱟᱵᱟ ᱠᱚ ᱱᱚᱣᱟ ᱯᱤᱲᱦᱤ ᱵᱚᱫᱚᱞ ᱯᱤᱲᱦᱤ ᱠᱚ ᱞᱟᱹᱭ ᱦᱚᱴᱚ ᱠᱟᱜ ᱠᱟᱱᱟ ᱟᱞᱮᱫᱚ ᱥᱚᱦᱚᱨᱟᱭ ᱯᱚᱨᱚᱵᱽ ᱨᱮ ᱦᱟᱺᱰᱤ ᱞᱮ ᱦᱤᱨᱤᱡ ᱟᱠᱚᱣᱟ ᱫᱟᱠᱟᱭ ᱦᱤᱞᱳᱜ ᱡᱟᱭ ᱫᱟᱫᱟ ᱡᱟᱭ ᱫᱤᱫᱤ ᱜᱚᱲᱚᱢ ᱦᱟᱲᱟᱢ ᱜᱚᱲᱚᱢ ᱵᱩᱲᱦᱤ ᱜᱚᱜᱚ ᱟᱨ ᱵᱟᱵᱟ ᱛᱤᱱᱟᱹᱜ ᱫᱚ ᱫᱷᱟᱹᱨᱛᱤ ᱯᱩᱨᱤ ᱠᱷᱚᱡ ᱯᱟᱛᱟᱞ ᱯᱩᱨᱤ ᱠᱚ ᱪᱟᱞᱟᱣ ᱠᱟᱱᱟ ᱩᱱᱠᱩ ᱧᱩᱢ ᱛᱟᱞᱟ ᱠᱟᱛᱮᱫ ᱟᱞᱮᱭᱟᱜ ᱜᱷᱟᱨᱚᱸᱡᱽ ᱚᱲᱟᱜ ᱨᱮ ᱦᱟᱺᱰᱤᱞᱮ ᱦᱤᱨᱤᱡ ᱟᱠᱚᱣᱟ ᱟᱨ ᱦᱟᱺᱰᱤ ᱦᱤᱨᱤᱡ ᱠᱟᱛᱮᱫ ᱟᱞᱮᱨᱮᱱ ᱜᱤᱫᱽᱨᱟᱹ ᱦᱚᱸ ᱥᱠᱩᱞ ᱠᱚᱨᱮ ᱠᱚ ᱛᱟᱦᱮᱱ ᱠᱷᱟᱱ ᱟᱹᱜᱩ ᱠᱚᱣᱟᱞᱮ ᱟᱨ ᱚᱱᱟ ᱧᱮᱞ ᱪᱮᱫ ᱦᱚᱪᱚ ᱠᱚᱣᱟᱞᱮ ᱟᱵᱚᱣᱟᱜ ᱫᱷᱚᱨᱚᱢ ᱫᱚ ᱱᱚᱣᱟ ᱠᱟᱱ ᱜᱮᱭᱟ ᱚᱱᱟᱛᱮ ᱯᱤᱲᱦᱤ ᱵᱚᱫᱚᱞ ᱯᱤᱲᱦᱤ ᱱᱚᱣᱟ ᱫᱷᱚᱨᱚᱢ ᱨᱮᱜᱮ ᱵᱚᱱ ᱛᱟᱦᱮᱱᱟ ᱟᱨᱵᱚᱱ ᱪᱮᱫ ᱤᱫᱤᱭᱟ ᱟᱨ ᱡᱟᱦᱮᱨ ᱛᱷᱟᱱ ᱢᱟᱹᱡᱷᱤ ᱛᱷᱟᱱ ᱨᱮ ᱡᱟᱦᱮᱨ ᱛᱷᱟᱱ ᱦᱚᱸ ᱯᱨᱟᱠᱨᱤᱛᱤᱠ ᱵᱚᱱ ᱯᱩᱡᱟᱹᱣᱟᱜ ᱠᱟᱱ ᱢᱟᱨᱟᱝ ᱵᱩᱨᱩ ᱠᱚ ᱚᱱᱟ ᱠᱷᱚᱡ ᱫᱟᱲᱮ ᱵᱚᱱ ᱧᱟᱢ ᱠᱟᱫᱟ